ᱦᱮᱞᱳ ᱦᱮᱸ ᱤᱧᱫᱚ ᱵᱤᱨᱵᱷᱩᱢ ᱠᱷᱚᱱᱟᱜ ᱥᱚᱢᱟᱡ ᱥᱩᱥᱟᱹᱨᱤᱭᱟᱹ ᱞᱮᱠᱟᱛᱮᱧ ᱞᱟᱹᱭᱫᱟ ᱠᱤᱪᱷᱩ ᱵᱤᱥᱚᱭ ᱠᱟᱺᱪ ᱵᱟᱲᱟᱭ ᱥᱟᱱᱟᱭᱮᱫ ᱞᱮ ᱛᱟᱦᱮᱸᱜᱼᱟ ᱥᱮ ᱥᱟᱱᱟᱧ ᱠᱟᱱ ᱛᱟᱦᱮᱸᱜᱼᱟ ᱟᱵᱚ ᱥᱟᱱᱛᱟᱲ ᱠᱚᱣᱟᱜ ᱦᱚᱨᱚᱜ ᱵᱟᱸᱫᱮ ᱪᱮᱛᱟᱱ ᱨᱮ ᱠᱤᱪᱷᱩ ᱠᱩᱠᱞᱤ ᱛᱟᱦᱮᱸᱠᱟᱱᱟ ᱟᱨᱠᱤ ᱚᱱᱟᱜᱮ ᱟ ᱵᱤᱱ ᱥᱟᱞᱟᱜ ᱠᱟᱺᱪ ᱵᱟᱲᱟᱭ ᱥᱟᱱᱟᱭᱮᱫᱛᱮ ᱯᱷᱩᱱ ᱠᱮᱫᱟ

ᱞᱟᱹᱭ ᱫᱟ ᱞᱤᱧ ᱡᱮ ᱯᱟ ᱦᱤᱞ ᱡᱮᱨᱚᱠᱚᱢ ᱥᱟᱱᱛᱟᱲ ᱠᱚᱣᱟᱜ ᱦᱚᱨᱚᱜ ᱵᱟᱸᱫᱮ ᱛᱟᱦᱮᱸᱠᱟᱱᱟ

ᱟᱪᱪᱷᱟ ᱟᱪᱪᱷᱟ ᱱᱤᱭᱟᱹ ᱠᱚ ᱢᱟᱛᱚ ᱱᱤᱭᱟᱹ ᱡᱟᱦᱟᱸ ᱯᱟᱹᱧᱪᱤ ᱞᱩᱜᱽᱲᱤ ᱱᱮᱛᱟᱨ ᱪᱟᱹᱞᱩ ᱦᱮᱱᱟᱜᱼᱟ ᱱᱤᱭᱟᱹ ᱠᱚ ᱡᱮ ᱧᱮᱞ ᱧᱟᱢᱚᱜᱼᱟ ᱱᱤᱭᱟᱹ ᱪᱤᱛᱟᱹᱨ ᱠᱚ ᱯᱟᱹᱦᱤᱞ ᱡᱮᱢᱚᱱ ᱥᱟᱱᱛᱟᱲ ᱟᱛᱳ ᱠᱚᱨᱮ ᱪᱟᱞᱟᱣ ᱦᱩᱭ ᱞᱮᱱᱠᱷᱟᱱ ᱵᱷᱤᱛ ᱠᱚᱨᱮ ᱞᱚᱛᱟ ᱯᱷᱟᱨᱪᱟ ᱠᱟᱛᱮᱫ ᱠᱚ ᱵᱷᱤᱛ ᱠᱚᱠᱚ ᱟᱸᱠᱟᱣᱟ ᱚᱱᱟ ᱟᱵᱚᱣᱟᱜ ᱥᱚᱢᱟᱡ ᱡᱟᱦᱟᱸ ᱵᱤᱵᱷᱤᱱᱱᱚ ᱵᱤᱥᱚᱭ ᱤᱫᱤ ᱠᱟᱛᱮᱫ ᱜᱮ ᱢᱟᱱᱮ ᱥᱚᱜ ᱨᱟᱠᱟᱵ ᱠᱟᱛᱮ ᱥᱟᱵ ᱨᱟᱠᱟᱵ ᱛᱟᱦᱮᱸᱜᱼᱟ ᱡᱮ ᱟᱞᱮᱭᱟᱜ ᱥᱚᱢᱟᱡ ᱨᱮᱫᱚ ᱥᱮᱸᱫᱨᱟ ᱠᱟᱨᱠᱟ ᱫᱚ ᱦᱮᱱᱟᱜᱼᱟ ᱥᱮ ᱱᱤᱭᱟᱹ ᱠᱚ ᱡᱤᱱᱤᱥ ᱦᱮᱱᱟᱜᱼᱟ ᱚᱱᱟᱠᱚ ᱥᱟᱵ ᱨᱟᱠᱟᱵ ᱛᱟᱦᱮᱸᱜᱼᱟ ᱛᱚ ᱱᱟᱦᱟᱜ ᱫᱤᱱ ᱨᱮᱦᱚᱸ ᱠᱤᱪᱷᱩ ᱠᱤᱪᱷᱩ ᱠᱷᱮᱛᱨᱮ ᱧᱮᱞᱚᱜ ᱠᱟᱱᱟ ᱯᱟᱧᱪᱤ ᱥᱟᱲᱤ ᱠᱚᱨᱮ ᱱᱤᱭᱟᱹ ᱡᱤᱱᱤᱥ ᱠᱚᱠᱚ ᱨᱟᱠᱟᱵ ᱮᱫᱟ ᱟᱫᱚ ᱦᱚᱸᱜᱼᱚ ᱱᱤᱝᱠᱟᱹ ᱜᱮ ᱱᱤᱭᱟᱹ ᱠᱤ ᱟᱵᱚᱣᱟᱜ ᱥᱚᱢᱟᱡ ᱨᱮᱱᱟᱜ ᱵᱤᱥᱮᱥ ᱢᱤᱫᱴᱟᱝ ᱯᱚᱨᱤᱪᱚᱭ ᱥᱮ ᱥᱚᱝᱥᱠᱨᱤᱛᱤᱭ ᱥᱟᱵ ᱨᱟᱠᱟᱵᱫᱟ ᱦᱩᱸ ᱦᱩᱸ ᱦᱩᱸ ᱦᱩᱸ ᱟᱪᱪᱷᱟ ᱚᱱᱟ ᱦᱚᱨᱚᱜ ᱵᱟᱸᱫᱮ ᱵᱚᱞᱛᱮ ᱵᱚᱸᱜᱟ ᱵᱩᱨᱩ ᱥᱚᱢᱚᱭ ᱪᱮᱫᱠᱟ ᱟᱯᱮ ᱚᱱᱟ ᱴᱚᱴᱷᱟ ᱠᱚᱨᱮ ᱫᱚᱠᱚ ᱦᱚᱨᱚᱜ ᱵᱟᱸᱫᱮᱜᱼᱟ ᱵᱚᱸᱜᱟ ᱵᱩᱨᱩ ᱥᱟᱢᱟᱭ ᱦᱮᱸ ᱟᱪᱪᱷᱟ ᱯᱩᱸᱰ ᱞᱩᱜᱽᱲᱤᱡ ᱦᱚᱸᱠᱚ ᱵᱮᱵᱚᱦᱟᱨᱟ ᱟᱪᱪᱷᱟ ᱟᱨ ᱛᱤᱨᱞᱟᱹ ᱦᱚᱯᱚᱱ ᱠᱚ ᱢᱟᱨᱮ ᱫᱚ ᱦᱟᱸᱜ ᱠᱷᱟᱱ ᱨᱩᱯᱟᱹ ᱠᱚᱨᱮᱱᱟᱜ ᱜᱚᱭᱱᱟ ᱠᱚᱠᱚ ᱵᱤᱥᱤ ᱠᱚ ᱵᱮᱵᱚᱦᱟᱨ ᱛᱟᱦᱮᱸᱜᱼᱟ ᱱᱟᱦᱟᱜ ᱡᱩᱜᱽᱨᱮᱱ ᱡᱟᱦᱟᱸ ᱢᱟᱹᱭ ᱵᱤᱴᱤ ᱛᱟᱠᱚ ᱦᱮᱱᱟᱜ ᱠᱚᱣᱟ ᱩᱱᱠᱩ ᱦᱚᱸᱠᱤ ᱢᱟᱨᱮ ᱦᱟᱢᱟᱞ ᱡᱤᱱᱤᱥ ᱜᱮᱠᱚ ᱵᱮᱵᱚᱦᱟᱨᱮᱫᱟ ᱥᱮ ᱟᱨᱦᱚᱸ ᱟᱫᱷᱩᱱᱤᱠ ᱨᱮᱱᱟᱜ ᱥᱟᱡᱟᱣ ᱥᱟᱯᱲᱟᱣ ᱨᱮᱱᱟᱜ ᱠᱚᱠᱚ ᱵᱮᱵᱚᱦᱟᱨᱮᱫᱟ ᱦᱩᱸ ᱦᱩᱸ ᱦᱩᱸ ᱟᱪᱪᱷᱟ ᱟᱯᱮ ᱚᱱᱟ ᱴᱚᱴᱷᱟ ᱨᱮ ᱫᱟᱸᱥᱟᱭ ᱮᱱᱮᱡ ᱠᱚ ᱩᱰᱩᱠᱚᱜ ᱜᱮᱭᱟ ᱫᱟᱸᱥᱟᱭ ᱥᱟᱸᱜᱷᱟᱨ ᱡᱟᱦᱟᱸ ᱫᱚ ᱟᱞᱮ ᱱᱤᱭᱟᱹ ᱴᱚᱴᱷᱟ ᱠᱚᱨᱮ ᱧᱮᱞᱚᱜᱼᱟ ᱥᱟᱲᱤ ᱠᱚ ᱵᱮᱵᱚᱦᱟᱨᱟ ᱩᱱᱦᱤᱞᱳᱜ ᱫᱚ ᱥᱟᱱᱟᱢ ᱠᱚ ᱠᱟᱢᱤ ᱴᱷᱮᱱ ᱡᱟᱦᱟᱸ ᱯᱩᱸᱰ ᱫᱟᱠᱚ ᱤᱱᱟᱹᱜᱮ ᱤᱱᱟᱹᱜᱮ ᱠᱟᱺᱪ ᱵᱟᱲᱟᱭ ᱥᱟᱱᱟ ᱠᱟᱱᱟ ᱡᱮ ᱯᱮᱱᱴ ᱥᱟᱨᱴ ᱦᱚᱨᱚᱜ ᱠᱟᱛᱮ ᱜᱮ ᱫᱟᱸᱥᱟᱭ ᱮᱱᱮᱡ ᱠᱚ ᱩᱰᱩᱠᱚᱜ ᱠᱟᱱ ᱛᱟᱵᱮᱸᱱᱟ ᱢᱟᱱᱮ ᱱᱟᱜᱟᱨ ᱥᱮᱡ

ᱟᱪᱪᱷᱟ ᱟᱨ ᱢᱤᱫᱴᱮᱱ ᱢᱩᱪᱟᱹᱫ ᱠᱩᱠᱞᱤ ᱛᱟᱦᱮᱱ ᱠᱟᱱᱟ ᱡᱮ ᱟᱵᱚ ᱠᱤ ᱮᱴᱟᱜ ᱮᱴᱟᱜ ᱡᱟᱹᱛᱤ ᱠᱷᱚᱱᱟᱜ ᱠᱟᱺᱪ ᱵᱚᱱ ᱟᱞᱟᱫᱟ ᱜᱮᱭᱟ ᱟᱵᱚ ᱠᱤ ᱟᱵᱚᱣᱟᱜ ᱦᱚᱨᱚᱜ ᱵᱟᱸᱫᱮ ᱢᱟᱫᱽᱫᱷᱚᱢᱛᱮ ᱮᱴᱟᱜ ᱦᱚᱲ ᱠᱷᱚᱱᱟᱜ ᱵᱚᱱ ᱵᱟᱪᱷᱟᱜᱼᱟ ᱟᱞᱟᱫᱟ ᱠᱟᱛᱮ ᱢᱩᱪᱟᱹᱫ ᱠᱩᱠᱞᱤ ᱫᱚ ᱦᱩᱭᱩᱜ ᱠᱟᱱᱟ ᱡᱮ ᱦᱚᱨᱚᱜ ᱵᱟᱸᱫᱮ ᱧᱮᱞᱛᱮ ᱟᱵᱚ ᱵᱚᱱ ᱴᱷᱤᱠᱟᱹ ᱠᱚᱣᱟ ᱱᱩᱭ ᱫᱚ ᱱᱤᱭᱟᱹ ᱡᱟᱹᱛᱤᱨᱮᱱ ᱠᱟᱱᱟᱭ ᱡᱮᱞᱮᱠᱟ ᱵᱤᱱ ᱞᱟᱹᱭ ᱠᱮᱫᱟ ᱛᱩᱲᱩᱠ ᱠᱚᱫᱚ ᱴᱩᱯᱤ ᱠᱚ ᱦᱚᱨᱚᱜᱟ ᱥᱮ ᱯᱟᱧᱡᱟᱵᱤ ᱠᱚᱫᱚ ᱫᱟᱹᱲᱦᱤᱜ ᱟᱠᱚ ᱟᱵᱚᱨᱮᱱ ᱢᱟᱺᱡᱷᱤ ᱠᱚᱦᱚᱸ ᱠᱚ ᱢᱟᱺᱡᱷᱤ ᱦᱟᱲᱟᱢ ᱠᱚᱦᱚᱸ ᱵᱤᱥᱮᱥ ᱥᱚᱢᱚᱭ ᱠᱚᱨᱮ ᱫᱟᱹᱲᱦᱤᱜ ᱜᱮᱭᱟ ᱯᱟᱨᱜᱟᱱᱟᱠᱚ ᱛᱚ ᱟᱵᱚ ᱱᱤᱝᱠᱟᱹ ᱫᱤᱱᱟᱹᱢ ᱦᱚᱨᱚᱜ ᱵᱟᱸᱫᱮ ᱨᱮ ᱟᱵᱚᱣᱟᱜ

ᱟᱪᱪᱷᱟ ᱟᱪᱪᱷᱟ ᱟᱹᱰᱤ ᱟᱹᱰᱤ ᱥᱟᱨᱦᱟᱣ ᱟᱹᱰᱤ ᱟᱹᱰᱤ ᱠᱩᱠᱞᱤ ᱨᱚᱯᱚᱲ ᱦᱩᱭᱮᱱᱟ ᱟᱹᱰᱤ ᱠᱤᱪᱷᱩ ᱪᱮᱫ ᱵᱟᱲᱟᱭ ᱧᱟᱢᱮᱱᱟ ᱥᱟᱱᱟᱢ ᱦᱚᱲ ᱛᱮᱜᱮ ᱟᱵᱚᱣᱟᱜ ᱥᱚᱢᱟᱡ ᱨᱮᱱᱟᱜ ᱟᱹᱨᱤᱪᱟᱹᱞᱤ ᱡᱮᱢᱚᱱ ᱵᱚᱱ ᱥᱟᱵ ᱟᱠᱟᱫᱟ ᱛᱮᱢᱱᱤ ᱥᱟᱱᱟᱢ ᱦᱚᱲ ᱛᱮᱜᱮ ᱟᱵᱚᱣᱟᱜ ᱦᱚᱨᱚᱜ ᱵᱟᱸᱫᱮ ᱦᱚᱸ ᱟᱵᱚ ᱛᱮᱜᱮ ᱵᱚᱱ ᱥᱟᱵ ᱫᱚᱦᱚ ᱫᱟᱲᱮᱭᱟᱜᱼᱢᱟ ᱮᱸᱜ ᱚᱱᱟᱜᱮ ᱦᱟᱸᱜ ᱠᱷᱟᱱ ᱟᱹᱞᱤᱧ ᱯᱟᱦᱚᱴᱟ ᱠᱷᱚᱱᱟᱜ ᱟᱸᱥ ᱡᱟᱭᱦᱳᱠ ᱡᱚᱦᱟᱨ